ᱵᱷᱟᱨᱚᱛ ᱨᱮ ᱮᱱᱮᱡ ᱠᱟᱹᱨᱤᱜᱚᱞ ᱠᱚᱣᱟᱜ ᱵᱚᱞᱤᱣᱩᱰ ᱨᱮᱭᱟᱜ ᱚᱨᱥᱚᱝ ᱫᱚ ᱧᱮᱞᱚᱜᱚᱜ ᱠᱟᱱᱟ ᱦᱤᱱᱫᱤ ᱠᱚ ᱞᱮᱠᱟ ᱥᱟᱱᱛᱟᱲ ᱦᱚᱸ ᱱᱮᱛᱟᱨ ᱫᱚᱠᱚ ᱮᱱᱮᱡ ᱥᱮᱨᱮᱧᱟ ᱥᱮ ᱦᱤᱱᱫᱤ ᱦᱚᱲᱟᱜ ᱮᱱᱮᱡ ᱥᱮᱨᱮᱧ ᱛᱮ ᱥᱮ ᱥᱟᱱᱛᱟᱲ ᱦᱚᱸᱠᱚ ᱮᱱᱮᱡ ᱥᱮᱨᱮᱧ ᱮᱫᱟ ᱱᱚᱣᱟᱜᱮ ᱟᱹᱰᱤ ᱡᱟᱹᱥᱛᱤ ᱚᱨᱥᱚᱝ ᱧᱮᱞᱚᱜᱚᱜ ᱠᱟᱱ ᱜᱮᱭᱟ ᱥᱮ ᱦᱤᱱᱫᱤ ᱠᱚᱣᱟᱜ ᱮᱱᱮᱡ ᱥᱮᱨᱮᱧ ᱛᱮ ᱥᱟᱱᱛᱟᱲ ᱠᱚ ᱟᱹᱰᱤᱜᱟᱱ ᱜᱮᱠᱚ ᱮᱱᱮᱡᱫᱟ ᱟᱨ ᱚᱱᱮ ᱚᱱᱟ ᱞᱮᱠᱟᱛᱮ ᱵᱚᱞᱤᱣᱩᱰ ᱟᱜ ᱚᱨᱥᱚᱝ ᱫᱚ ᱦᱩᱭᱩᱜ ᱠᱟᱱᱟ ᱵᱷᱟᱨᱚᱛ ᱨᱮᱭᱟᱜ ᱥᱟᱱᱟᱢ ᱦᱚᱲ ᱠᱚ ᱠᱩᱥᱤᱭᱟᱜ ᱱᱚᱝᱠᱟᱱ ᱠᱤᱪᱷᱩ ᱡᱤᱭᱟᱹᱲ ᱮᱱᱮᱡ ᱨᱮᱭᱟᱜ ᱥᱮᱨᱮᱧ ᱠᱚᱫᱚ ᱦᱩᱭᱩᱜ ᱠᱟᱱᱟ ᱯᱟᱛᱟ ᱥᱚᱨᱦᱟᱭ ᱵᱟᱦᱟ ᱢᱟᱜ ᱢᱚᱬᱮ ᱱᱚᱣᱟ ᱠᱚ ᱟᱵᱚ ᱱᱚᱣᱟ ᱵᱷᱟᱨᱚᱛ ᱫᱤᱥᱚᱢ ᱨᱮᱫᱚ ᱡᱤᱭᱟᱹᱲ ᱮᱱᱮᱡ ᱨᱮᱭᱟᱜ ᱥᱮᱨᱮᱧ ᱠᱚ ᱧᱮᱞᱚᱜᱚᱜ ᱠᱟᱱᱟ ᱡᱮᱢᱚᱱ ᱵᱟᱦᱟ ᱵᱟᱦᱟ ᱫᱚ ᱟᱵᱚ ᱟᱹᱰᱤ ᱠᱩᱥᱤ ᱨᱟᱹᱥᱠᱟᱹ ᱛᱮᱵᱚᱱ ᱢᱟᱱᱟᱣᱟ ᱥᱮ ᱥᱚᱨᱦᱟᱭ ᱥᱚᱨᱦᱟᱭ ᱫᱚ ᱢᱚᱬᱮ ᱢᱟᱦᱟ ᱵᱚᱱ ᱢᱟᱱᱟᱣᱟ ᱛᱚ ᱟᱹᱰᱤ ᱠᱩᱥᱤ ᱨᱟᱹᱥᱠᱟᱹ ᱛᱮᱵᱚᱱ ᱢᱟᱱᱟᱣᱟ ᱟᱹᱰᱤ ᱠᱩᱥᱤ ᱨᱟᱹᱥᱠᱟᱹ ᱛᱮᱵᱚᱱ ᱢᱟᱱᱟᱣᱟ ᱯᱟᱛᱟ ᱯᱟᱛᱟ ᱮᱱᱮᱡ ᱠᱚ ᱱᱚᱣᱟᱠᱚ ᱵᱷᱟᱨᱚᱛ ᱫᱤᱥᱚᱢ ᱨᱮ ᱠᱩᱥᱤᱭᱟᱜ ᱞᱮᱠᱟᱱ ᱥᱟᱱᱟᱢ ᱦᱚᱲ ᱠᱚ ᱡᱤᱭᱟᱹᱲ ᱮᱱᱮᱡ ᱥᱮᱨᱮᱧ ᱨᱮᱭᱟᱜ ᱦᱩᱭᱩᱜ ᱠᱟᱱᱟ ᱵᱟᱦᱟ ᱥᱚᱨᱦᱟᱭ ᱯᱟᱛᱟ ᱱᱚᱣᱟ ᱠᱚᱫᱚ ᱵᱷᱟᱨᱚᱛ ᱫᱤᱥᱚᱢ ᱠᱚ ᱦᱚᱲ ᱠᱚ ᱠᱩᱥᱤᱭᱟᱜ ᱱᱚᱝᱠᱟᱱ ᱠᱤᱪᱷᱩ ᱡᱤᱭᱟᱹᱲ ᱮᱱᱮᱡ ᱥᱮᱨᱮᱧ ᱦᱩᱭᱩᱜ ᱠᱟᱱᱟ ᱱᱚᱣᱟ ᱫᱚ ᱥᱟᱱᱟᱢ ᱦᱚᱲ ᱜᱮᱠᱚ ᱠᱩᱥᱤᱭᱟᱜᱼᱟ ᱟᱵᱚ ᱥᱚᱢᱟᱡᱽ ᱨᱮ ᱵᱮᱥᱤ ᱠᱟᱭᱛᱮ ᱧᱮᱞᱚᱜᱚᱜ ᱠᱟᱱᱟ ᱱᱚᱣᱟ ᱮᱱᱮᱡ ᱥᱮᱨᱮᱧ ᱨᱮᱭᱟᱜ ᱞᱟᱦᱟᱱᱛᱤ ᱟᱹᱰᱤ ᱡᱟᱹᱥᱛᱤ ᱧᱮᱞᱚᱜᱚᱜᱼᱟ